ᱦᱮᱞᱳ ᱫᱤᱫᱤ ᱪᱮᱫᱞᱮᱠᱟ ᱦᱮᱱᱟᱜ ᱢᱮᱭᱟ ᱤᱧ ᱦᱚᱸ ᱢᱚᱡᱽᱜᱮ ᱦᱤᱱᱟᱹᱧᱟ ᱫᱤᱫᱤ ᱛᱮᱦᱮᱧ ᱫᱚ ᱪᱮᱫ ᱪᱮᱫ ᱠᱞᱟᱥᱮᱢ ᱦᱟᱛᱟᱣ ᱛᱤᱧᱟᱹ

ᱚ ᱚᱱᱟ ᱫᱚ ᱟᱫᱚ ᱛᱤᱱ ᱡᱚᱠᱷᱟᱜ ᱠᱷᱚᱱᱮᱢ ᱮᱦᱚᱵᱟ ᱛᱤᱱᱟᱹᱜ ᱵᱟᱡᱮ ᱛᱤᱱᱟᱹᱜ ᱥᱚᱢᱚᱭ ᱦᱩᱸ ᱟᱪᱪᱷᱟ ᱴᱷᱤᱠᱜᱮᱭᱟ ᱛᱚᱵᱮ ᱚᱝᱠᱟ ᱠᱷᱟᱱ ᱫᱚ ᱤᱧ ᱫᱚᱧ ᱤᱥᱤᱱ ᱵᱟᱥᱟᱝ ᱠᱟᱜ ᱜᱮᱧ ᱡᱚᱢ ᱠᱟᱜ ᱜᱮᱧ ᱰᱟᱹᱵᱽᱨᱟᱹ ᱞᱮᱱᱜᱤᱧ ᱟᱫᱚᱧ ᱥᱟᱯᱲᱟᱜᱼᱟ ᱟᱫᱚᱧ ᱪᱟᱞᱟᱜᱼᱟ ᱦᱮᱸᱢᱟ ᱡᱚᱦᱟᱨ ᱜᱮ